ᱟᱵᱚ ᱵᱷᱟᱨᱚᱛ ᱫᱤᱥᱚᱢ ᱨᱮ ᱟᱹᱰᱤ ᱟᱭᱢᱟ ᱯᱟᱹᱨᱥᱤ ᱵᱮᱵᱚᱦᱟᱨ ᱢᱮᱱᱟᱜᱼᱟ ᱡᱟᱦᱟᱸ ᱫᱚ ᱥᱟᱱᱛᱟᱲ ᱯᱟᱹᱨᱥᱤ ᱵᱟᱝᱠᱚ ᱵᱩᱡᱽ ᱫᱟᱲᱮᱭᱟᱜᱼᱟ ᱪᱮᱫ ᱞᱮᱠᱟ ᱠᱟᱛᱮᱜ ᱵᱩᱡᱷᱟᱹᱣ ᱠᱚ ᱦᱩᱭᱩᱜᱼᱟ ᱱᱤᱭᱟᱹ ᱤᱧ ᱡᱟᱦᱟᱸᱧ ᱨᱚᱲ ᱞᱟᱹᱜᱤᱫᱚᱜ ᱠᱟᱱᱟ ᱮᱴᱟᱜ ᱯᱟᱹᱨᱥᱤ ᱨᱮᱱ ᱩᱱᱤ ᱵᱟᱭ ᱵᱩᱡᱷᱟᱹᱣᱫᱟ ᱛᱟᱦᱞᱮ ᱤᱧ ᱦᱚᱸ ᱚᱱᱟ ᱯᱟᱹᱨᱥᱤ ᱛᱮ ᱨᱚᱲ ᱠᱟᱛᱮᱜ ᱩᱱᱤ ᱵᱩᱡᱷᱟᱹᱣᱟᱭ ᱦᱩᱭᱩᱜ ᱛᱤᱧᱟ